ᱦᱮᱸ ᱪᱮᱬᱮ ᱠᱚ ᱵᱤᱨᱼᱵᱩᱨᱩ ᱨᱮ ᱟᱹᱛᱩ ᱫᱤᱥᱚᱢᱨᱮ ᱫᱚᱢᱮ ᱪᱮᱬᱮ ᱢᱮᱱᱟᱜ ᱠᱚᱣᱟ ᱫᱟᱨᱮᱼᱱᱟᱲᱤ ᱡᱚᱠᱷᱚᱱ ᱡᱟᱦᱟᱸᱨᱮ ᱛᱟᱦᱮᱱᱟ ᱚᱸᱰᱮᱜᱮ ᱪᱮᱬᱮ ᱪᱩᱯᱬᱤ ᱫᱚᱠᱚ ᱛᱟᱦᱮᱱ ᱜᱮᱭᱟ ᱢᱮᱱᱠᱷᱟᱱ ᱵᱤᱨᱼᱵᱩᱨᱩ ᱨᱮ ᱪᱮᱬᱮ ᱪᱩᱯᱬᱤ ᱧᱮᱞ ᱫᱚ ᱟᱹᱰᱤ ᱥᱟᱝᱜᱮ ᱥᱟᱝᱜᱮ ᱪᱮᱬᱮ ᱧᱮᱞᱚᱜ ᱟᱠᱚ ᱮᱠᱤ ᱨᱚᱠᱚᱢ ᱜᱮ ᱮᱠᱤ ᱨᱚᱠᱚᱢ ᱜᱮ ᱠᱤᱱᱛᱩ ᱧᱮᱞ ᱛᱮᱫᱚ ᱮᱢᱚᱱ ᱮᱢᱟᱱ ᱮᱢᱟᱱ ᱠᱚᱠᱚ ᱧᱮᱞᱚᱜᱼᱟ ᱧᱮᱞ ᱠᱟᱛᱮᱜ ᱦᱚᱸᱠᱚ ᱵᱩᱡᱟ ᱚᱠᱚᱭᱴᱟᱜ ᱠᱟᱞᱚᱴ ᱚᱠᱚᱭᱴᱟᱜ ᱥᱟᱺᱰᱤ ᱧᱮᱞ ᱠᱟᱛᱮᱜ ᱜᱮ ᱵᱩᱡᱷᱟᱹᱜᱼᱟ ᱡᱟᱦᱟᱸ ᱫᱚ ᱵᱟᱦᱟ ᱢᱮᱱᱟᱜ ᱛᱟᱭᱟ ᱩᱵ ᱢᱮᱱᱟᱜ ᱛᱟᱭᱟ ᱜᱩᱪᱩ ᱢᱮᱱᱟᱜ ᱛᱟᱭᱟ ᱚᱱᱟ ᱦᱚᱸᱠᱚ ᱵᱩᱡᱩᱜᱼᱟ ᱢᱮᱱᱠᱷᱟᱱ ᱮᱢᱚᱱ ᱮᱢᱚᱱ ᱪᱮᱬᱮ ᱠᱚ ᱢᱮᱱᱟᱜ ᱠᱚᱣᱟ ᱡᱟᱦᱟᱸ ᱫᱚ ᱵᱟᱢ ᱫᱟᱲᱮᱭᱟᱠᱚᱣᱟ ᱧᱮᱞ ᱛᱮᱫᱚ ᱥᱟᱱᱟᱢᱜᱮ ᱢᱤᱫ ᱨᱚᱠᱚᱢᱜᱮ ᱢᱤᱫ ᱨᱚᱝᱜᱮ ᱢᱤᱫ ᱨᱚᱠᱚᱢ ᱠᱚ ᱧᱮᱞᱚᱜᱼᱟ ᱛᱟᱦᱚᱞᱮ ᱮᱢᱚᱱ ᱱᱩᱠᱩ ᱡᱮᱢᱚᱱ ᱟᱵᱚ ᱫᱚ ᱡᱟᱦᱟᱸ ᱠᱚᱵᱚᱱ ᱟᱹᱥᱩᱞ ᱠᱚᱣᱟ ᱪᱮᱬᱮ ᱞᱮᱠᱟᱱ ᱵᱟ ᱯᱠᱠᱷᱤ ᱡᱟᱛᱤᱭᱚ ᱤᱭᱟᱹ ᱠᱟᱱ ᱜᱮᱭᱟᱠᱚ ᱱᱩᱠᱩ ᱥᱤᱢ ᱠᱚ ᱥᱤᱢ ᱠᱚ ᱢᱟᱨᱟᱜ ᱠᱚ ᱱᱩᱠᱩ ᱱᱩᱠᱩ ᱠᱚ ᱩᱨᱩᱢ ᱠᱚᱣᱟ ᱵᱚᱱ ᱠᱟᱞᱚᱴ ᱫᱚ ᱚᱠᱚᱭ ᱪᱮᱫᱠᱟᱭ ᱦᱩᱭᱩᱜᱟ ᱥᱟᱺᱰᱤ ᱫᱚ ᱪᱮᱫᱠᱟᱭ ᱦᱩᱭᱩᱜᱼᱟ ᱥᱟᱰᱤ ᱫᱚ ᱵᱟᱦᱟ ᱟᱱᱟ ᱪᱩᱯᱤ ᱟᱱᱟ ᱪᱩᱲᱯᱤ ᱟᱱᱟ ᱱᱚᱝᱠᱟᱵᱚᱱ ᱧᱮᱞ ᱠᱚᱣᱟ ᱟᱨ ᱱᱚᱝᱠᱟ ᱠᱟᱛᱮᱜ ᱦᱚᱸᱵᱚᱱ ᱧᱮᱞᱟ ᱵᱟ ᱢᱟᱨᱟᱜ ᱦᱚᱸ ᱚᱱᱠᱟ ᱜᱮᱵᱚᱱ ᱧᱮᱞ ᱠᱚᱣᱟ ᱪᱮᱫ ᱞᱮᱠᱟ ᱥᱟᱺᱰᱤᱭᱟᱜ ᱥᱤᱢᱟᱜ ᱪᱮᱫ ᱞᱮᱠᱟᱵᱚᱱ ᱧᱮᱞ ᱧᱟᱢᱟ ᱡᱟᱦᱟᱸ ᱠᱚ ᱟᱠᱟᱨ ᱟᱠᱠᱨᱤᱛᱤ ᱡᱟᱦᱟᱸ ᱨᱩᱯ ᱨᱚᱝ ᱠᱚ ᱮᱢᱟᱱ ᱠᱚ ᱚᱱᱠᱟᱜᱮ ᱩᱱᱠᱩᱣᱟᱜ ᱦᱚᱸ ᱚᱱᱠᱟ ᱢᱤᱫᱴᱮᱡ ᱵᱷᱮᱜᱟᱨ ᱡᱟᱦᱟᱸ ᱫᱚ ᱥᱟᱺᱰᱤᱭᱟᱜ ᱠᱟᱞᱚᱴᱟᱜ ᱫᱚ ᱵᱷᱮᱜᱟᱨ ᱜᱮ ᱛᱟᱦᱮᱱᱟ ᱚᱱᱟ ᱛᱮᱵᱚᱱ ᱩᱨᱩᱢ ᱠᱚᱣᱟ ᱱᱩᱭ ᱫᱚ ᱥᱟᱺᱰᱤ ᱠᱟᱱᱟᱭ ᱱᱩᱭ ᱫᱚ ᱠᱟᱞᱚᱴ ᱠᱟᱱᱟᱭ ᱱᱚᱝᱠᱟᱱᱟᱜ ᱢᱮᱱᱠᱷᱟᱱ ᱮᱢᱚᱱ ᱡᱟᱦᱟᱸᱭ ᱢᱮᱱᱟᱜ ᱠᱚ ᱩᱱᱠᱩ ᱫᱚ ᱪᱤᱠᱟ ᱛᱮᱵᱚ ᱩᱨᱩᱢ ᱠᱚᱣᱟ ᱛᱟᱦᱚᱞᱮ ᱩᱱᱠᱩ ᱫᱚᱵᱚᱱ ᱧᱮᱞ ᱠᱚᱣᱟ ᱵᱟᱝᱢᱟ ᱵᱤᱞᱤ ᱥᱚᱢᱚᱭ ᱜᱮ ᱵᱤᱞᱤ ᱚᱵᱚᱨ ᱠᱟᱜᱼᱟ ᱛᱩᱠᱟᱹᱨᱮ ᱛᱚᱠᱷᱚᱱ ᱵᱚᱱ ᱧᱮᱞᱮᱭᱟ ᱵᱟ ᱱᱩᱭ ᱫᱚᱭ ᱮᱸᱜᱟ ᱠᱟᱱᱟ ᱟᱨ ᱱᱚᱝᱠᱟ ᱜᱮᱵᱚᱱ ᱧᱮᱞ ᱩᱨᱩᱢ ᱠᱚᱣᱟ ᱩᱱ ᱥᱚᱢᱚᱭ ᱚᱱᱠᱟᱫᱚ ᱟᱨ ᱵᱟᱝᱠᱷᱟᱱ ᱫᱚ ᱠᱤᱪᱷᱩ ᱜᱩᱞᱟ ᱫᱚ ᱱᱚᱝ ᱠᱟ ᱵᱮᱛᱚᱠᱨᱚᱢ ᱨᱟᱱ ᱱᱩᱠᱩ ᱫᱚ ᱨᱟᱜ ᱨᱟᱜ ᱨᱟᱜ ᱞᱮᱠᱷᱟᱡ ᱵᱟ ᱟᱲᱟᱝ ᱛᱮᱦᱚᱸ ᱵᱚᱱ ᱩᱨᱩᱢ ᱠᱚᱣᱟ ᱱᱚᱝᱠᱟ ᱦᱚᱸᱠᱚ ᱢᱮᱱᱟᱜ ᱠᱚᱣᱟ ᱠᱤᱪᱷᱩ ᱜᱩᱞᱟ ᱫᱚ ᱡᱮᱢᱚᱱ ᱢᱟᱨᱟᱜ ᱟᱲᱟᱝ ᱛᱮᱦᱚᱸ ᱠᱚ ᱩᱨᱩᱢᱚᱜᱼᱟ ᱡᱮᱢᱚᱱ ᱥᱤᱢ ᱥᱟᱺᱰᱤ ᱠᱩᱠᱲᱩᱭ ᱟᱠᱚ ᱚᱱᱟ ᱛᱮᱦᱚᱸ ᱵᱚᱱ ᱩᱨᱩᱢ ᱠᱚᱣᱟ ᱛᱳ ᱠᱤᱪᱷᱩᱠ ᱜᱩᱞᱟ ᱪᱮᱬᱮ ᱫᱚ ᱨᱟᱜ ᱤᱭᱟᱹ ᱛᱮᱦᱚᱸ ᱠᱚ ᱩᱨᱩᱢᱚᱜᱼᱟ ᱱᱚᱝᱠᱟᱱᱟᱜ ᱱᱚᱣᱟᱜᱮ ᱠᱟᱱᱟ ᱵᱟᱝᱢᱟ ᱵᱤᱨᱼᱵᱩᱨᱩ ᱪᱮᱬᱮ ᱫᱚ ᱚᱱᱮ ᱚᱱᱠᱟ ᱨᱩᱯ ᱨᱚᱝ ᱟᱨ ᱨᱟᱜ ᱟᱲᱟᱝ ᱛᱮᱦᱚᱸ ᱵᱚᱱ ᱵᱩᱡᱷᱟᱹᱣ ᱧᱟᱢ ᱠᱚᱣᱟ ᱱᱚᱝᱠᱟᱜᱮ ᱱᱚᱣᱟ ᱞᱟᱹᱜᱤᱫ ᱛᱮᱜᱮ ᱡᱮᱢᱚᱱ ᱠᱩᱴᱨᱤᱝ ᱠᱩᱴᱨᱤᱝ ᱡᱟᱦᱟᱸᱭ ᱵᱚᱱ ᱢᱮᱛᱟ ᱠᱚᱣᱟ ᱰᱷᱤᱯᱪᱩ ᱵᱚᱱ ᱢᱮᱛᱟ ᱠᱚᱣᱟ ᱰᱷᱤᱯᱪᱩ ᱫᱚ ᱮᱠᱤ ᱜᱮᱠᱚ ᱧᱮᱞᱚᱜᱚᱜᱼᱟ ᱨᱚᱝ ᱦᱮᱸᱫᱮᱜᱮ ᱠᱩᱴᱨᱤᱝ ᱦᱚᱸ ᱮᱠᱤᱜᱮ ᱛᱟᱦᱚᱞᱮ ᱪᱤᱠᱟᱹ ᱛᱮᱵᱚᱱ ᱧᱟᱢᱮᱭᱟ ᱛᱟᱦᱚᱞᱮ ᱩᱱᱤ ᱡᱟᱦᱟᱸ ᱡᱚᱠᱷᱚᱱ ᱛᱩᱠᱟᱹᱭᱟᱭ ᱵᱩᱨᱩᱢᱟᱭ ᱦᱚᱯᱚᱱ ᱠᱚᱣᱟᱭ ᱦᱚᱯᱚᱱ ᱡᱮᱢᱚᱱ ᱪᱟᱨᱟ ᱠᱚᱭ ᱤᱫᱤᱭᱟ ᱵᱟ ᱦᱚᱯᱚᱱ ᱠᱚᱣᱟᱭ ᱡᱟᱦᱟᱸ ᱫᱚ ᱡᱚᱢᱟᱜ ᱠᱚᱭ ᱤᱫᱤ ᱟᱠᱚᱣᱟ ᱩᱱ ᱥᱚᱢᱚᱭᱜᱮ ᱡᱚᱛᱚ ᱵᱚᱱ ᱩᱨᱩᱢ ᱠᱚᱣᱟ ᱱᱚᱜ ᱱᱚᱝᱠᱟᱱᱟᱜ ᱟᱫᱚ ᱱᱚᱣᱟᱜᱤᱧ ᱢᱮᱱᱟ ᱩᱱ ᱥᱚᱢᱚᱭ ᱜᱮ ᱩᱱᱠᱩ ᱵᱟᱝ ᱩᱨᱩᱢ ᱠᱚᱫᱚ ᱠᱚ ᱩᱨᱩᱢᱚᱜᱼᱟ